ᱯᱮᱹᱱᱴᱤᱝ ᱠᱟᱨᱰ ᱫᱚ ᱛᱤ ᱛᱮ ᱵᱮᱱᱟᱣ ᱠᱟᱛᱮᱫ ᱦᱚᱸ ᱜᱤᱯᱷᱴᱤᱧ ᱮᱢ ᱠᱟᱣᱫᱮᱭᱟ ᱚᱱᱟ ᱜᱤᱯᱷᱴ ᱨᱮᱫᱚ ᱱᱚᱝᱠᱟᱱ ᱯᱮᱹᱱᱴᱤᱝ ᱠᱟᱨᱰ ᱤᱧ ᱛᱤ ᱛᱤᱧ ᱵᱮᱱᱟᱣ ᱞᱮᱫᱼᱟ ᱡᱟᱦᱟᱸ ᱞᱮᱠᱟ ᱱᱤᱛᱚᱝ ᱥᱤᱛᱩᱝ ᱵᱮᱥᱤ ᱫᱟᱨᱮᱼᱱᱟᱹᱲᱤ ᱜᱩᱡᱩᱜ ᱠᱟᱱᱟ ᱦᱚᱲᱠᱚ ᱢᱟᱜᱮᱫᱼᱟ ᱜᱞᱳᱵᱟᱞ ᱚᱣᱟᱨᱢᱤᱝ ᱡᱟᱜᱟᱣ ᱦᱩᱭᱩᱜ ᱠᱟᱱᱟ ᱫᱟᱜ ᱡᱟᱹᱯᱩᱫ ᱵᱟᱝ ᱦᱤᱡᱩᱜ ᱠᱟᱱᱟ ᱚᱱᱟ ᱵᱤᱥᱚᱭ ᱛᱮ ᱵᱟᱝ ᱚᱞ ᱠᱟᱛᱮᱫ ᱢᱤᱫᱴᱟᱱ ᱪᱤᱛᱨᱚ ᱫᱚ ᱫᱟᱨᱮ ᱫᱟᱜ ᱵᱮᱱᱟᱣ ᱠᱟᱛᱮᱫ ᱢᱤᱫ ᱯᱮᱹᱱᱴᱤᱝ ᱛᱤᱛᱤᱧ ᱵᱮᱱᱟᱣ ᱞᱮᱫᱼᱟ ᱚᱱᱟ ᱫᱟᱨᱮ ᱫᱟᱜ ᱯᱮᱹᱱᱴᱤᱝ ᱵᱮᱱᱟᱣ ᱨᱮ ᱚᱱᱟᱧ ᱫᱮᱠᱷᱟᱣ ᱦᱚᱪᱚ ᱞᱮᱫᱼᱟ ᱫᱟᱨᱮ ᱵᱟᱝᱛᱮ ᱫᱟᱜ ᱡᱟᱹᱯᱩᱫ ᱵᱟᱹᱭ ᱵᱟᱹᱭ ᱛᱮ ᱟᱵᱚ ᱫᱤᱥᱚᱢ ᱠᱷᱚᱱ ᱥᱟᱦᱟ ᱥᱟᱺᱜᱤᱧ ᱤᱫᱤᱜ ᱠᱟᱱᱟ ᱚᱱᱟ ᱯᱮᱹᱱᱴᱤᱝ ᱠᱟᱨᱰ ᱨᱮ ᱱᱚᱣᱟᱧ ᱫᱮᱠᱷᱟᱣ ᱦᱚᱪᱚ ᱞᱮᱫᱼᱟ ᱠᱤ ᱫᱟᱨᱮ ᱱᱟᱹᱲᱤ ᱱᱟᱹᱭ ᱱᱟᱞᱟ ᱛᱟᱦᱮᱱ ᱠᱷᱟᱱ ᱫᱟᱜ ᱥᱳᱨᱥ ᱟᱵᱚ ᱥᱮᱱ ᱦᱤᱡᱩᱜᱼᱟ ᱢᱮᱱᱛᱮ ᱚᱱᱟᱧ ᱫᱮᱠᱷᱟᱣ ᱞᱮᱫᱼᱟ ᱯᱮᱹᱱᱴᱤᱝ ᱠᱟᱨᱰ ᱫᱚ ᱛᱤ ᱛᱮ ᱵᱮᱱᱟᱣ ᱠᱟᱛᱮᱫ ᱟᱹᱰᱤ ᱠᱚᱢ ᱢᱟᱪᱷᱟ ᱛᱮ ᱟᱹᱰᱤ ᱵᱮᱹᱥᱤ ᱠᱟᱹᱦᱱᱤ ᱩᱞᱞᱮᱹᱠᱷ ᱜᱟᱱᱚᱜᱼᱟ ᱯᱮᱹᱱᱴᱤᱝ ᱨᱮᱭᱟᱜ ᱵᱮᱹᱥ ᱦᱟᱹᱥᱤᱭᱟᱹᱛ ᱚᱱᱟ ᱢᱮᱱᱟᱜᱼᱟ ᱠᱚᱢ ᱯᱮᱹᱱᱴᱤᱝ ᱵᱮᱱᱟᱣ ᱠᱟᱛᱮᱫ ᱟᱹᱰᱤᱜᱟᱱ ᱠᱟᱹᱦᱱᱤ ᱚᱱᱟᱨᱮ ᱞᱟᱹᱭ ᱥᱮ ᱵᱟᱰᱟᱭ ᱡᱚᱝ ᱞᱮᱠᱟᱱ ᱫᱮᱠᱷᱟᱣ ᱜᱟᱱᱚᱜᱼᱟ